ᱱᱤᱛᱚᱜ ᱫᱚ ᱦᱟᱴᱨᱮ ᱵᱟᱡᱟᱨ ᱨᱮ ᱪᱚᱯᱯᱚᱞ ᱪᱚᱯᱯᱚᱞ ᱫᱟᱢ ᱦᱚᱸ ᱠᱚᱢ ᱜᱮᱭᱟ ᱡᱩᱛᱟᱹ ᱨᱮᱭᱟᱜ ᱫᱟᱢ ᱦᱚᱸ ᱠᱚᱢ ᱜᱮᱭᱟ ᱧᱮᱞ ᱛᱮᱦᱚᱸ ᱵᱷᱟᱞᱮ ᱧᱮᱞᱚᱜᱼᱟ ᱥᱟᱱᱟᱢ ᱦᱚᱲᱜᱮᱠᱚ ᱦᱟᱛᱟᱣᱟ ᱟᱨ ᱱᱚᱣᱟᱠᱚ ᱦᱟᱛᱟᱣ ᱠᱟᱛᱮ ᱦᱚᱨᱚᱜᱟ ᱡᱟᱹᱱᱩᱢ ᱛᱮᱦᱚᱸ ᱵᱟᱢ ᱯᱟᱹᱴᱤᱜᱼᱟ ᱠᱟᱹᱪ ᱛᱮᱦᱚᱸ ᱵᱟᱢ ᱜᱮᱫᱚᱜᱼᱟ ᱵᱚᱞ ᱮᱱᱮᱡ ᱨᱮ ᱡᱩᱛᱟᱹ ᱦᱚᱨᱚᱜ ᱠᱟᱛᱮ ᱟᱹᱰᱤ ᱵᱷᱟᱜᱮ ᱵᱩᱡᱷᱟᱹᱜᱼᱟ ᱵᱟᱢ ᱵᱟᱢ ᱡᱟᱹᱱᱩᱢ ᱛᱮᱦᱚᱸ ᱵᱟᱢ ᱜᱮᱫᱚᱜᱼᱟ ᱯᱟᱹᱴᱤᱜᱼᱟ ᱜᱮᱫᱚᱜᱼᱟ ᱫᱷᱤᱨᱤ ᱛᱮᱦᱚᱸ ᱵᱟᱢ ᱵᱟᱡᱟᱜᱼᱟ ᱪᱮᱫ ᱦᱚᱸ ᱛᱚ ᱱᱚᱣᱟᱠᱚ ᱱᱚᱝᱨᱟ ᱯᱚᱪᱟ ᱪᱮᱛᱟᱱ ᱛᱮᱢ ᱛᱟᱲᱟᱢ ᱨᱮᱦᱚᱸ ᱛᱟᱹᱣ ᱱᱚᱝᱨᱟ ᱯᱚᱪᱟ ᱵᱟᱢ ᱞᱚᱥᱚᱫᱚᱜᱼᱟ ᱵᱟᱢ ᱥᱤᱛᱩᱝ ᱨᱮᱢ ᱛᱟᱲᱟᱢ ᱨᱮᱦᱚᱸ ᱞᱚᱞᱚ ᱵᱟᱢ ᱵᱩᱡᱷᱟᱹᱣᱟ